ᱟᱵᱚ ᱫᱚ ᱫᱟᱨᱮ ᱵᱚᱱ ᱨᱚᱦᱚᱭᱟ ᱫᱟᱨᱮ ᱵᱚᱱ ᱨᱚᱦᱚᱭᱟ ᱪᱮᱬᱮ ᱵᱚᱱ ᱵᱟᱧᱪᱟᱣ ᱠᱚᱣᱟ ᱫᱟᱨᱮ ᱨᱚᱦᱚᱭ ᱠᱟᱛᱮ ᱡᱚᱜᱼᱟ ᱵᱟᱦᱟᱜᱼᱟ ᱪᱮᱬᱮ ᱠᱚ ᱡᱚᱢᱟ ᱟᱨ ᱟᱵᱚ ᱫᱚ ᱪᱮᱫ ᱟᱵᱚ ᱫᱚ ᱪᱮᱬᱮ ᱵᱚᱱ ᱫᱚᱦᱚ ᱠᱚᱣᱟ ᱢᱮᱱᱠᱷᱟᱱ ᱟᱵᱚ ᱫᱚ ᱵᱟᱸᱫᱽ ᱵᱚᱱ ᱞᱟᱭᱟ ᱟᱨ ᱫᱟᱜ ᱯᱮᱨᱮᱡᱚᱜᱼᱟ ᱫᱟᱜ ᱯᱮᱨᱮᱡ ᱞᱮᱱᱠᱷᱟᱱ ᱪᱮᱬᱮ ᱠᱚ ᱧᱩᱭᱟᱠᱚ ᱩᱢ ᱡᱚᱢᱚᱜᱼᱟ ᱠᱚ ᱪᱮᱬᱮ ᱵᱚᱱ ᱫᱚᱦᱚ ᱞᱮᱠᱚ ᱠᱷᱟᱱ ᱫᱟᱨᱮ ᱨᱮᱱ ᱛᱤᱡᱩ ᱠᱚ ᱥᱟᱱᱟᱢ ᱠᱚ ᱡᱚᱢ ᱠᱚᱣᱟ ᱟᱨ ᱟᱵᱚ ᱦᱚᱸ ᱢᱚᱡᱽ ᱵᱚᱱ ᱛᱟᱦᱮᱱᱟ ᱟᱨ ᱫᱟᱨᱮ ᱵᱟᱵᱚᱱ ᱨᱚᱦᱚᱭ ᱞᱮᱠᱷᱟᱱ ᱪᱮᱬᱮ ᱪᱤᱠᱟᱹ ᱛᱮᱠᱚ ᱛᱟᱦᱮᱱᱟ ᱟᱨᱚ ᱪᱮᱬᱮ ᱛᱟᱦᱮᱸ ᱫᱚ ᱞᱟᱹᱠᱛᱤ ᱜᱮ ᱠᱟᱱᱟ ᱟᱵᱚ ᱥᱩᱠ ᱵᱚᱱ ᱛᱮᱦᱮᱱᱟ